ᱧᱩᱛᱩᱢ ᱫᱚ ᱛᱟᱠᱱᱤᱠᱤ ᱵᱤᱨᱫᱟᱹ ᱟᱨ ᱤᱱᱴᱟᱨᱱᱮᱴ ᱜᱮ ᱡᱚᱛᱚᱱᱟᱜ ᱦᱩᱭᱩᱜ ᱠᱟᱱᱟ ᱡᱟᱦᱟᱸ ᱞᱮᱠᱟ ᱚᱞᱚᱜ ᱯᱟᱲᱦᱟᱜ ᱠᱚᱦᱚᱸ ᱤᱱᱴᱟᱨᱱᱮᱴ ᱛᱮ ᱟᱨ ᱛᱟᱠᱱᱤᱠᱤ ᱵᱤᱫᱽᱫᱟᱹ ᱛᱮᱜᱮ ᱦᱩᱭᱩᱜ ᱠᱟᱱᱟ ᱟᱨ ᱡᱟᱦᱟᱱᱟᱜ ᱚᱱᱠᱟᱜᱮ ᱠᱟᱹᱢᱤ ᱠᱚ ᱦᱩᱭᱩᱜ ᱠᱟᱱᱟ ᱛᱚ ᱚᱱᱟ ᱠᱚ ᱛᱟᱠᱱᱤᱠᱤ ᱵᱤᱫᱽᱫᱟᱹ ᱟᱨ ᱤᱱᱴᱟᱨᱱᱮᱴ ᱛᱮᱜᱮ ᱦᱩᱭᱩᱜ ᱠᱟᱱᱟ ᱟᱨ ᱥᱟᱱᱛᱟᱲᱤ ᱯᱟᱹᱨᱥᱤ ᱫᱚ ᱯᱟᱲᱦᱟᱣ ᱞᱟᱹᱜᱤᱫ ᱛᱟᱦᱮᱸᱫ ᱢᱟᱲᱟᱝ ᱫᱚ ᱟᱨ ᱯᱚᱛᱚᱵ ᱠᱚᱨᱮ ᱛᱟᱦᱮᱸ ᱚᱞᱠᱚ ᱟᱨ ᱚᱱᱟᱛᱮᱜᱮ ᱵᱚᱱ ᱯᱟᱲᱦᱟᱜᱼᱟ ᱟᱨ ᱧᱩᱛᱩᱢ ᱫᱚ ᱚᱱᱠᱟ ᱫᱚ ᱵᱟᱝᱜᱮ ᱧᱩᱛᱩᱢ ᱫᱚ ᱛᱟᱠᱱᱤᱠᱤ ᱵᱤᱨᱫᱟᱹ ᱟᱨ ᱤᱱᱴᱟᱨᱱᱮᱴ ᱛᱮᱜᱮ ᱦᱩᱭᱩᱜ ᱠᱟᱱᱟ ᱡᱟᱦᱟᱸ ᱞᱮᱠᱟ ᱟᱵᱚ ᱱᱤᱛᱚᱝ ᱟᱵᱚ ᱵᱚᱱ ᱪᱷᱩᱴᱟᱹᱣ ᱠᱟᱱᱟ ᱮ ᱟᱭ ᱯᱷᱳᱨ ᱵᱷᱟᱨᱚᱛ ᱞᱟᱹᱜᱤᱫ ᱛᱮ ᱛᱳ ᱚᱱᱟᱜᱮ ᱱᱤᱛᱚᱝ ᱫᱚ ᱛᱟᱠᱱᱤᱠᱤ ᱵᱤᱨᱫᱟᱹ ᱟᱨ ᱤᱱᱴᱟᱨᱱᱮᱴ ᱛᱮᱜᱮ ᱦᱩᱭᱩᱜ ᱠᱟᱱᱟ ᱟᱵᱚ ᱥᱟᱱᱛᱟᱲᱤ ᱯᱟᱹᱨᱥᱤ ᱵᱮᱵᱷᱟᱨ ᱞᱟᱹᱜᱤᱫ ᱫᱚ ᱱᱚᱣᱟ ᱠᱚᱜᱮ ᱯᱷᱮᱨᱟᱣ ᱟᱹᱨᱩ ᱟᱠᱟᱱᱟ